ᱟᱜᱟᱢ ᱡᱟᱹᱛᱤ ᱨᱮᱱ ᱫᱷᱚᱨᱚᱢᱤᱭᱟᱹ ᱵᱟᱭᱟᱨ ᱫᱚ ᱥᱟᱞᱠᱷᱟᱱ ᱢᱩᱨᱢᱩ ᱠᱟᱱᱟᱭ ᱩᱱᱤᱭᱟᱜ ᱟᱜᱟᱢ ᱡᱤᱭᱚᱱ ᱨᱮ ᱩᱱᱤᱭᱟᱜ ᱮᱱᱮᱢ ᱫᱚ ᱩᱱᱤ ᱫᱚ ᱥᱟᱨᱱᱟ ᱫᱷᱚᱨᱚᱢ ᱠᱳᱰ ᱧᱟᱢ ᱞᱟᱹᱜᱤᱫ ᱮ ᱢᱮᱱᱮᱜᱼᱟ ᱟᱨ ᱚᱱᱟ ᱩᱱᱤ ᱜᱮ ᱡᱚᱛᱚ ᱦᱚᱲ ᱛᱮ ᱟᱞᱮ ᱜᱚᱲᱚ ᱞᱮ ᱮᱢᱟᱭ ᱠᱟᱱᱟ ᱥᱟᱨᱱᱟ ᱫᱷᱚᱨᱚᱢ ᱯᱨᱚᱪᱟᱨ ᱞᱟᱹᱜᱤᱫ ᱟᱨ ᱟᱹᱰᱤ ᱜᱮ ᱜᱚᱲᱚ ᱞᱮ ᱮᱢᱟᱭ ᱠᱟᱱᱟ ᱚᱱᱟ ᱫᱷᱚᱨᱚᱢ ᱯᱨᱚᱪᱟᱨ ᱞᱟᱹᱜᱤᱫ ᱥᱟᱨᱱᱟ ᱠᱳᱰ ᱧᱟᱢ ᱞᱟᱹᱜᱤᱫ ᱟᱹᱰᱤ ᱜᱚᱲᱚ ᱥᱚᱯᱚᱦᱚᱫ ᱞᱮ ᱮᱢᱟᱭ ᱠᱟᱱᱟ ᱟᱨ ᱯᱨᱚᱪᱟᱨ ᱞᱮ ᱯᱨᱚᱪᱟᱨ ᱵᱟᱲᱟ ᱠᱮᱜᱼᱟ ᱥᱟᱨᱱᱟ ᱫᱷᱚᱨᱚᱢ ᱯᱨᱚᱪᱟᱨ ᱦᱚᱸᱞᱮ ᱯᱨᱚᱪᱟᱨ ᱠᱮᱜᱼᱟ ᱟᱨ ᱚᱱᱟ ᱢᱚᱫᱫᱷᱮ ᱨᱮ ᱟᱹᱰᱤ ᱚᱱᱠᱟ ᱟᱸᱡᱷᱟᱴ ᱦᱚᱸ ᱦᱩᱭ ᱠᱟᱱᱟ ᱡᱟᱦᱟᱸ ᱠᱤ ᱮᱴᱟᱜ ᱫᱷᱚᱨᱚᱢ ᱠᱚ ᱦᱮᱡ ᱠᱟᱛᱮᱫ ᱚᱸᱰᱮ ᱯᱨᱚᱪᱟᱨ ᱠᱮᱫ ᱞᱟᱹᱜᱤᱫ ᱠᱚ ᱦᱤᱡᱩᱜᱼᱟ ᱟᱫᱚ ᱚᱱᱟ ᱫᱷᱚᱨᱚᱢ ᱠᱚ ᱵᱟᱞᱮ ᱠᱩᱥᱤᱭᱟᱜ ᱫᱤᱭᱮ ᱛᱮ ᱚᱱᱟ ᱫᱷᱚᱨᱚᱢ ᱨᱤᱱᱤᱡ ᱦᱚᱲ ᱫᱚ ᱞᱮ ᱢᱮᱛᱟ ᱠᱚᱣᱟ ᱠᱤ ᱱᱚᱛᱮ ᱫᱚ ᱟᱞᱚᱯᱮ ᱯᱨᱚᱪᱟᱨᱟ ᱚᱱᱟ ᱟᱸᱡᱷᱟᱴ ᱠᱚ ᱦᱩᱭ ᱟᱠᱟᱱ ᱜᱮᱭᱟ